ᱢᱮᱱᱟᱜ ᱟᱠᱟᱫᱽ ᱫᱟᱨᱮᱼᱱᱟᱹᱲᱤ ᱠᱷᱚᱱ ᱟᱨ ᱦᱚᱲ ᱠᱚᱫᱚ ᱩᱢᱩᱞ ᱵᱟᱹᱲᱛᱤ ᱞᱟᱹᱜᱤᱫ ᱛᱮ ᱟᱢᱫᱚ ᱚᱠᱟᱴᱟᱜ ᱠᱟᱹᱭᱫᱩᱥᱮᱢ ᱵᱮᱵᱚᱦᱟᱨᱟ ᱟᱨ ᱚᱱᱟ ᱠᱚᱫᱚ ᱟᱢᱮᱢ ᱪᱤᱠᱟᱹᱭᱟ ᱱᱚᱣᱟ ᱫᱟᱨᱮ ᱠᱚᱫᱚ ᱨᱚᱦᱚᱭ ᱟᱠᱟᱫ ᱫᱟᱨᱮ ᱠᱚᱫᱚ ᱱᱤᱭᱟᱹ ᱫᱚ ᱡᱚᱢ ᱦᱚᱸ ᱡᱚᱢ ᱡᱚᱼᱵᱟᱦᱟ ᱡᱚ ᱞᱮᱱᱠᱷᱟᱡ ᱡᱚᱢ ᱦᱩᱭᱩᱜᱼᱟ ᱟᱨ ᱫᱟᱨᱮ ᱢᱳᱴᱟ ᱞᱮᱱᱠᱷᱟᱡ ᱫᱚ ᱟᱹᱠᱷᱨᱤᱧ ᱠᱚᱨᱮ ᱥᱮ ᱪᱟᱹᱣᱠᱤ ᱠᱚ ᱥᱮ ᱵᱮᱧᱪᱤ ᱠᱚ ᱛᱩᱲᱩᱠ ᱜᱟᱱᱰᱳ ᱠᱚᱵᱮᱱᱟᱣ ᱦᱚᱪᱚᱭ ᱦᱩᱭᱩᱜᱚᱜᱼᱟ ᱵᱮᱱᱟᱣ ᱦᱚᱪᱚᱭᱟᱞᱮ ᱟᱹᱰᱤ ᱜᱟᱱᱜᱮ ᱫᱟᱨᱮ ᱠᱚ ᱨᱚᱦᱚᱭ ᱠᱚ ᱨᱚᱦᱚᱭ ᱵᱟᱲᱟ ᱠᱟᱛᱮᱫ ᱥᱩᱵᱤᱫᱷᱟ ᱩᱢᱩᱞᱚᱜ ᱠᱚᱨᱮᱜ ᱧᱟᱢᱚᱜ ᱠᱟᱱᱟ ᱟᱨ ᱚᱱᱟ ᱠᱚᱫᱚ ᱵᱟᱹᱲᱤᱡ ᱞᱟᱹᱜᱤᱫ ᱫᱚ ᱫᱟᱨᱮ ᱠᱚᱫᱚ ᱵᱟᱝ ᱠᱟᱱᱟ ᱡᱚᱛᱚᱜᱮ ᱠᱟᱡᱮᱨ ᱨᱮᱭᱟᱜ ᱫᱟᱨᱮ ᱠᱟᱱ ᱜᱮᱭᱟ ᱟᱨ ᱱᱤᱭᱟᱹ ᱠᱚᱫᱚ ᱫᱟᱨᱮ ᱠᱚᱞᱮ ᱨᱚᱦᱚᱭ ᱵᱟᱲᱟ ᱟᱠᱟᱫ ᱫᱚ ᱠᱷᱟᱥ ᱠᱟᱛᱮᱫ ᱫᱚ ᱱᱤᱭᱟᱹ ᱠᱚᱫᱚ ᱜᱤᱛᱤᱡᱚᱜ ᱠᱚ ᱪᱟᱹᱣᱠᱤ ᱯᱟᱨᱠᱚᱢ ᱪᱮᱭᱟᱨ ᱴᱮᱵᱤᱞ ᱚᱱᱟ ᱠᱚᱜᱮᱞᱮ ᱵᱮᱱᱟᱣ ᱦᱚᱪᱚᱭᱟ ᱛᱳ ᱚᱱᱟᱛᱮ ᱫᱟᱨᱮ ᱠᱚᱫᱚᱞᱮ ᱡᱚᱛᱱᱚᱭᱟ ᱟᱨ ᱫᱟᱨᱮ ᱠᱚ ᱵᱟᱹᱲᱤᱡ ᱞᱟᱹᱜᱤᱫ ᱫᱚ ᱵᱟᱹᱱᱩᱜ ᱛᱟᱞᱮᱭᱟ ᱜᱤᱫᱽᱨᱟᱹ ᱠᱚᱦᱚᱸ ᱡᱚ ᱡᱤᱱᱤᱥ ᱠᱟᱱ ᱡᱚᱢ ᱡᱤᱱᱤᱥ ᱛᱟᱦᱮᱱ ᱠᱷᱟᱡ ᱫᱚ ᱚᱱᱟ ᱱᱤᱡᱮᱨᱟᱜ ᱚᱲᱟᱜ ᱠᱷᱚᱡ ᱜᱮᱠᱚ ᱱᱤᱡᱮᱨᱟᱜ ᱚᱲᱟᱜ ᱨᱮᱱᱟᱜ ᱢᱚᱱᱮ ᱠᱟᱛᱮᱫ ᱜᱮᱠᱚ ᱡᱚᱢᱟ ᱵᱤᱞᱤ ᱞᱮᱱᱠᱷᱟᱡ ᱚᱱᱟ ᱤᱭᱟᱹ ᱛᱮᱜᱮ ᱟᱞᱮ ᱫᱚᱞᱮ ᱨᱚᱦᱚᱭᱟ